ᱥᱟᱱᱛᱟᱲ ᱥᱟᱶᱛᱟᱨᱮ ᱟᱵᱚᱫᱚ ᱟᱸᱫᱷᱟ ᱯᱟᱹᱛᱭᱟᱹᱣ ᱟᱹᱰᱤᱜᱟᱱ ᱢᱮᱱᱟᱜᱼᱟ ᱟᱨ ᱟᱸᱫᱷᱟ ᱯᱟᱹᱛᱭᱟᱹᱣᱫᱚ ᱢᱟᱱᱮ ᱱᱚᱣᱟ ᱦᱩᱭᱩᱜ ᱠᱟᱱᱟ ᱢᱟᱱᱮ ᱦᱚᱲ ᱡᱟᱦᱟᱸ ᱵᱟᱝ ᱫᱳᱥ ᱠᱟᱛᱮᱫᱦᱚᱸ ᱢᱟᱱᱮ ᱫᱳᱥ ᱠᱚᱣᱟ ᱠᱚ ᱟᱫᱚ ᱚᱱᱟᱜᱮ ᱱᱚᱰᱮ ᱢᱮᱱ ᱠᱟᱱᱟ ᱡᱮ ᱡᱮᱢᱚᱱ ᱠᱤ ᱟᱵᱚ ᱫᱤᱥᱚᱢᱨᱮ ᱵᱟᱝ ᱡᱟᱦᱟᱸᱨᱮ ᱱᱤᱛᱚᱜᱦᱚᱸ ᱦᱩᱭᱩᱜ ᱠᱟᱱᱟ ᱡᱟᱦᱟᱸᱭᱜᱮ ᱢᱟᱱᱞᱤᱭᱟ ᱦᱟᱹᱴᱤᱧᱮᱱᱟᱭ ᱥᱮ ᱦᱟᱹᱴᱤᱧᱻ ᱢᱟᱱᱮ ᱦᱟᱹᱴᱤᱧ ᱮᱱᱟᱭ ᱨᱟᱺᱰᱤ ᱮᱱᱟᱭ ᱮᱱᱠᱷᱟᱱ ᱩᱱᱤᱫᱚ ᱡᱟᱦᱟᱱᱟᱜ ᱜᱮᱢ ᱫᱳᱥᱮ ᱠᱟᱱᱟ ᱩᱱᱤ ᱵᱟᱝ ᱠᱟᱱ ᱨᱮᱦᱚᱸᱭ ᱚᱱᱟᱢ ᱫᱳᱥᱮ ᱠᱟᱱᱟ ᱟᱫᱚ ᱚᱱᱟᱜᱮ ᱟᱵᱚ ᱟᱵᱚ ᱥᱟᱱᱛᱟᱲ ᱨᱮᱦᱚᱸ ᱥᱮ ᱮᱴᱟᱜ ᱡᱟᱹᱛᱤ ᱨᱮᱦᱚᱸ ᱱᱚᱣᱟᱫᱚ ᱢᱮᱱᱟᱜ ᱜᱮᱭᱟ ᱟᱫᱚ ᱡᱟᱫᱟᱛᱚᱨ ᱟᱵᱚ ᱥᱟᱱᱛᱟᱲ ᱨᱮᱜᱮ ᱱᱚᱣᱟᱫᱚ ᱪᱚᱞᱛᱤ ᱟᱠᱟᱱᱟ ᱟᱨ ᱢᱟᱱᱮ ᱢᱮᱱᱟᱠᱚ ᱠᱤ ᱚᱱᱠᱟᱱ ᱚᱱᱠᱟ ᱢᱟᱱᱮ ᱡᱟᱦᱟᱸᱭ ᱡᱟᱦᱟᱱᱟᱜ ᱵᱟᱨᱮᱛᱮᱜᱮ ᱥᱮ ᱵᱚᱸᱜᱟᱼᱵᱩᱨᱩ ᱵᱟᱨᱮᱛᱮᱫᱚ ᱟᱸᱫᱷᱟ ᱯᱟᱹᱛᱭᱟᱹᱣᱫᱚ ᱵᱟᱝᱟ ᱢᱟᱱᱮ ᱩᱱᱠᱩᱫᱚ ᱡᱟᱦᱟᱱᱟᱜ ᱵᱮᱥᱟᱜ ᱜᱮᱠᱚ ᱢᱮᱱᱟ ᱟᱨ ᱡᱟᱦᱟᱸ ᱦᱚᱲᱠᱚ ᱢᱮᱱᱟ ᱠᱤ ᱦᱟᱱᱟᱼᱱᱷᱟᱣᱟ ᱚᱱᱠᱟᱫᱚ ᱵᱟᱝᱟ ᱡᱟᱦᱟᱸ ᱥᱟᱹᱨᱤ ᱠᱟᱛᱷᱟ ᱩᱱᱠᱩ ᱫᱚ ᱥᱟᱹᱨᱤᱭᱟᱜ ᱜᱮᱠᱚ ᱢᱮᱱᱟ ᱟᱨ ᱮᱲᱮ ᱠᱟᱛᱷᱟᱫᱚ ᱩᱱᱠᱩᱫᱚ ᱵᱟᱠᱚ ᱢᱮᱱᱟ ᱥᱮ ᱟᱸᱫᱷᱟ ᱯᱟᱹᱛᱭᱟᱹᱣᱫᱚ ᱩᱱᱠᱩ ᱴᱷᱮᱱᱫᱚ ᱟᱵᱚ ᱡᱮ ᱥᱮ ᱵᱮᱜᱽᱜᱟᱱᱤᱠ ᱠᱚ ᱢᱮᱱᱟᱜ ᱠᱚᱣᱟ ᱥᱮ ᱟᱹᱰᱤ ᱠᱤᱪᱷᱩ ᱟᱨᱦᱚᱸ ᱢᱮᱱᱟᱜ ᱠᱚ ᱩᱱᱠᱩᱫᱚ ᱟᱸᱫᱷᱟ ᱯᱟᱹᱛᱭᱟᱹᱣᱫᱚ ᱵᱟᱠᱚ ᱵᱟᱠᱚ

ᱥᱮᱻ ᱨᱟᱺᱰᱤ ᱮᱱᱟᱭ ᱩᱱᱤᱫᱚ ᱦᱟᱱᱟ ᱱᱷᱟᱣᱟᱢ ᱢᱮᱛᱟᱭ ᱠᱟᱱᱟ ᱠᱤ ᱟᱸᱫᱷᱟ ᱯᱟᱹᱛᱭᱟᱹᱣᱛᱮ ᱩᱱᱤᱫᱚ ᱟᱹᱰᱤ ᱠᱤᱪᱷᱩ ᱦᱟᱱᱟᱼᱱᱷᱟᱣᱟᱢ ᱫᱳᱥᱮ ᱠᱟᱱᱟ ᱰᱟᱹᱱ ᱜᱮᱭᱟᱭ ᱮᱢᱟᱱ ᱜᱮᱭᱟᱭ ᱟᱹᱰᱤ ᱠᱤᱪᱷᱩ ᱩᱱᱤᱫᱚ ᱦᱟᱱᱟᱼᱱᱷᱟᱣᱟ ᱫᱳᱥᱛᱮ ᱢᱟᱱᱮ ᱟᱸᱫᱷᱟ ᱯᱟᱹᱛᱭᱟᱹᱣᱜᱮ ᱛᱟᱦᱮᱱᱟ ᱩᱱᱠᱩᱫᱚ ᱢᱟᱱᱮ ᱟᱠᱚ ᱦᱟᱹᱱᱤᱼᱱᱟᱹᱭᱴᱷᱮᱱ ᱞᱩᱛᱩᱨᱛᱮ ᱟᱸᱡᱚᱢ ᱠᱟᱛᱮᱫᱠᱚ ᱢᱮᱱᱟᱠᱚ ᱡᱟᱦᱟᱸ ᱟᱠᱚ ᱠᱷᱩᱫᱛᱮ ᱢᱮᱫᱛᱮ ᱧᱮᱞ ᱠᱟᱛᱮᱫ ᱥᱮ ᱞᱩᱛᱩᱨᱛᱮ ᱟᱸᱡᱚᱢ ᱠᱟᱛᱮᱫ ᱚᱱᱟᱫᱚ ᱟᱠᱚᱫᱚ ᱚᱱᱟ ᱞᱩᱛᱩᱨᱛᱮ ᱟᱸᱡᱚᱢ ᱥᱮ ᱢᱮᱫᱛᱮ ᱧᱮᱞ ᱠᱟᱛᱮᱫ ᱫᱚ ᱚᱱᱟᱫᱚ ᱵᱟᱠᱚ ᱢᱮᱱᱟ ᱡᱟᱦᱟᱸᱭ ᱦᱚᱲᱟᱜ ᱞᱟᱹᱭᱪᱟᱞ ᱠᱟᱛᱷᱟ ᱛᱮᱜᱮ ᱟᱨ ᱟᱠᱚᱫᱚ ᱚᱱᱟᱜᱮᱠᱚ ᱞᱟᱭᱟ ᱚᱱᱟᱜᱮ ᱢᱟᱱᱮ ᱟᱵᱚ ᱤᱭᱟᱹ ᱛᱮᱫᱚ ᱟᱸᱫᱷᱟ ᱯᱟᱹᱛᱭᱟᱹᱣ ᱵᱚᱱ ᱢᱮᱛᱟᱜᱟᱜ ᱠᱟᱱᱟ ᱢᱟᱱᱮ ᱦᱳᱭ ᱚᱸᱰᱮᱜᱮ ᱢᱮᱱ ᱠᱟᱛᱮᱫᱤᱧ ᱢᱩᱪᱟᱹᱫᱮᱫᱼᱟ